ᱡᱟᱦᱟᱸ ᱛᱤᱥᱜᱮ ᱫᱟᱬᱟᱱᱤᱧ ᱪᱟᱞᱟᱜ ᱛᱟᱦᱮᱱ ᱩᱱ ᱚᱠᱛᱚ ᱢᱮᱱᱫᱚ ᱟᱹᱭᱩᱵ ᱮᱱᱟ ᱟᱨ ᱵᱟᱝ ᱤᱱᱟᱹ ᱯᱚᱨᱮᱜᱮ ᱡᱟᱦᱟᱱᱟᱜ ᱟᱨᱦᱚᱸ ᱮᱴᱟᱜᱨᱮ ᱦᱩᱭᱩᱜ ᱠᱟᱱᱟ ᱡᱩᱫᱤ ᱜᱟᱛᱮ ᱠᱚᱠᱚ ᱟᱢᱟ ᱮᱱᱠᱷᱟᱱ ᱤᱱᱟᱹ ᱯᱚᱨᱮ ᱚᱲᱟᱜᱨᱮ ᱪᱮᱫᱮᱢ ᱞᱟᱹᱭᱟ ᱤᱱᱟᱹ ᱯᱚᱨᱮ ᱫᱚ ᱚᱲᱟᱜ ᱨᱮᱫᱚᱢ ᱞᱟᱹᱭᱟ ᱡᱟᱦᱟᱱᱟᱜ ᱜᱮ ᱟᱨᱦᱚᱸ ᱫᱟᱬᱟ ᱞᱟᱹᱜᱤᱫ ᱛᱮ ᱢᱤᱫ ᱫᱤᱱ ᱢᱤᱫ ᱫᱤᱱᱜᱮ ᱡᱩᱫᱤ ᱚᱲᱟᱜᱨᱮᱢ ᱢᱮᱱ ᱠᱟᱠᱚᱣᱟ ᱛᱮᱦᱮᱧ ᱫᱟᱬᱟᱱ ᱞᱟᱹᱜᱤᱫᱼᱟ ᱦᱟᱱᱛᱮ ᱥᱮ ᱱᱚᱛᱮᱧ ᱪᱟᱟᱜᱼᱟ ᱫᱷᱤᱱᱟᱹᱝ ᱠᱷᱟᱱᱤᱧ ᱨᱩᱣᱟᱹᱲᱟ ᱟᱫᱚ ᱟᱨᱦᱚᱸ ᱚᱱᱟ ᱚᱠᱛᱚᱨᱮ ᱮᱴᱟᱜ ᱦᱩᱭᱩᱜᱼᱟ ᱮᱱᱠᱷᱟᱱ ᱚᱲᱟᱜ ᱨᱮᱫᱚ ᱮᱲᱮ ᱠᱟᱛᱷᱟ ᱦᱚᱸ ᱞᱟᱹᱭ ᱦᱩᱭᱩᱜᱼᱟ ᱛᱟᱠᱤ ᱟᱠᱚᱣᱟᱜ ᱦᱚᱸ ᱱᱟᱯᱟᱭᱚᱜ ᱢᱟ ᱟᱨ ᱟᱢᱦᱚᱸ ᱟᱨᱦᱚᱢ ᱫᱟᱬᱟ ᱫᱟᱲᱮᱭᱟᱜ ᱢᱟ ᱟᱹᱰᱤ ᱠᱤᱪᱷᱩᱢ ᱧᱮᱞ ᱫᱟᱲᱮᱭᱟᱜ ᱢᱟ ᱚᱱᱟ ᱞᱟᱹᱜᱤᱫ ᱛᱮ ᱮᱲᱮ ᱠᱟᱛᱷᱟ ᱨᱚᱲ ᱦᱩᱭᱩᱜᱼᱟ ᱟᱨ ᱨᱚᱲ ᱞᱮᱠᱷᱟᱱᱮᱢ ᱢᱮᱱᱠᱷᱟᱱ ᱵᱟᱝᱟ ᱡᱮᱧ ᱟᱹᱭᱩᱵᱮᱱᱟ ᱢᱮᱱᱛᱮᱫ ᱵᱟᱹᱧ ᱨᱩᱣᱟᱹᱲ ᱫᱟᱲᱮᱭᱟᱜᱼᱟ ᱜᱟᱯᱟ ᱥᱮᱛᱟᱜ ᱨᱤᱧ ᱨᱩᱣᱟᱹᱲᱟ ᱮᱱᱠᱷᱟᱱ ᱤᱱᱟᱹ ᱯᱚᱨᱮ ᱫᱚ ᱟᱨᱦᱚᱢ ᱧᱮᱞ ᱫᱟᱲᱮᱭᱟᱜᱼᱟ ᱡᱟᱦᱟᱸ ᱞᱮᱠᱟᱛᱮ ᱟᱢ ᱠᱚ ᱦᱚᱦᱚᱣ ᱟᱠᱟᱫ ᱢᱮᱭᱟ ᱯᱟᱛᱟ ᱧᱮᱞ ᱞᱟᱹᱜᱤᱫ ᱟᱫᱚ ᱚᱱᱠᱟᱜᱮ ᱮᱲᱮ ᱨᱚᱲ ᱦᱩᱭᱩᱜᱼᱟ ᱡᱟᱦᱟᱸ ᱞᱟᱹᱜᱤᱫ ᱟᱢᱟᱜ ᱦᱚᱸ ᱵᱮᱥᱚᱜᱼᱟ ᱦᱚᱲᱟᱜ ᱦᱚᱸ ᱵᱮᱥ ᱛᱟᱦᱮᱱᱟ ᱚᱲᱟᱜ ᱦᱚᱲᱟᱜ ᱦᱚᱸ